ᱤᱧ ᱫᱚ ᱪᱟᱞᱟᱣ ᱞᱮᱱᱟᱹᱧ ᱴᱟᱴᱟ ᱠᱚᱫᱢᱟ ᱵᱟᱦᱟ ᱨᱮ ᱢᱚᱬᱮ ᱥᱮᱨᱢᱟ ᱢᱟᱲᱟᱝ ᱨᱮ ᱪᱟᱞᱟᱣ ᱞᱮᱱᱟ ᱛᱟᱦᱮᱸᱫ ᱟᱫᱚ ᱩᱱ ᱥᱚᱢᱚᱭ ᱫᱚ ᱴᱨᱮᱱᱤᱝ ᱢᱮᱱᱛᱮ ᱟᱫᱚ ᱩᱱ ᱥᱚᱢᱚᱭ ᱫᱚ ᱡᱟᱭᱜᱟ ᱠᱚ ᱵᱟᱦᱟ ᱵᱟᱜᱟᱱ ᱠᱚ ᱟᱹᱰᱤ ᱥᱟᱯᱷ ᱥᱩᱛᱨᱟᱹ ᱜᱮ ᱛᱟᱦᱮᱸ ᱞᱮᱱᱟ ᱟᱨ ᱱᱤᱭᱟᱹ ᱡᱚᱠᱷᱚᱡ ᱱᱮᱛᱟᱨ ᱤᱧ ᱪᱟᱞᱟᱣᱮᱱᱟ ᱟᱨ ᱢᱤᱫ ᱫᱷᱟᱣ ᱢᱟᱲᱟᱝ ᱠᱷᱚᱡ ᱫᱚ ᱧᱮᱞᱮᱫᱟᱹᱧ ᱟᱹᱰᱤ ᱡᱳᱨ ᱜᱮ ᱠᱟᱪᱨᱟ ᱟᱠᱟᱱᱟ ᱟᱫᱚ ᱪᱮᱫᱟᱜ ᱥᱮ ᱱᱮᱛᱟᱨ ᱫᱚ ᱚᱱᱠᱟᱱ ᱥᱟᱯᱷᱟ ᱥᱟᱯᱷᱤ ᱦᱚᱲ ᱠᱚ ᱵᱟᱹᱱᱩᱜ ᱟᱠᱟᱫ ᱠᱚᱣᱟ ᱚᱱᱟ ᱪᱤᱠᱟᱹᱜᱮ ᱯᱟᱞᱮᱱ ᱫᱚᱢᱮ ᱠᱟᱪᱨᱟ ᱵᱟᱲᱟ ᱟᱠᱟᱱ ᱜᱮᱭᱟ ᱯᱞᱟᱥᱴᱤᱠ ᱠᱚ ᱮᱢᱟᱱ ᱠᱚ ᱦᱟᱱᱟ ᱱᱷᱟᱣᱟ ᱜᱟᱸᱫᱟ ᱪᱟᱵᱟ ᱟᱠᱟᱱᱟ ᱟᱫᱚ ᱚᱱᱠᱟᱜᱮ ᱚᱲᱟᱜ ᱨᱮᱦᱚᱸ ᱤᱧ ᱫᱚ ᱥᱟᱯᱷᱟ ᱥᱩᱛᱨᱚ ᱫᱚᱦᱚᱭ ᱞᱟᱹᱜᱤᱫ ᱤᱧ ᱨᱤᱠᱟᱹ ᱟᱠᱟᱫᱟ ᱪᱮᱫᱟᱜ ᱥᱮ ᱚᱱᱟ ᱫᱚ ᱥᱟᱯᱷᱟ ᱥᱟᱯᱷᱤ ᱫᱚᱦᱚ ᱞᱮᱠᱷᱟᱱ ᱫᱚ ᱨᱳᱜᱽ ᱟᱡᱟᱨ ᱵᱤᱢᱟᱨ ᱟᱡᱟᱨ ᱠᱚ ᱵᱟᱝ ᱦᱩᱭᱩᱜᱼᱟ ᱟᱨ ᱚᱲᱟᱜ ᱫᱚ ᱥᱟᱯᱷᱟ ᱥᱟᱯᱷᱤ ᱫᱚᱦᱚ ᱫᱚᱨᱠᱟᱨ ᱠᱟᱱ ᱜᱮᱭᱟ ᱥᱮᱛᱟᱜ ᱨᱮ ᱡᱚᱜ ᱡᱷᱟᱹᱲᱩ ᱥᱮ ᱞᱩᱰᱟᱹ ᱞᱚᱛᱟ ᱦᱚᱸ ᱦᱩᱭᱩᱜ ᱜᱮᱭᱟ ᱟᱨ ᱯᱚᱛᱟ ᱯᱚᱛᱤ ᱠᱚ ᱦᱚᱸ ᱦᱩᱭᱩᱜ ᱜᱮᱭᱟ ᱚᱱᱟ ᱪᱤᱠᱟᱹ ᱜᱮ ᱚᱲᱟᱜ ᱫᱩᱭᱟᱹᱨ ᱥᱟᱯᱷᱟ ᱥᱩᱥᱟᱹᱨ ᱛᱟᱦᱮᱱᱟ ᱟᱨ ᱚᱱᱟ ᱠᱚ ᱵᱟᱝ ᱥᱟᱯᱷᱟ ᱞᱮᱠᱷᱟᱡ ᱫᱚ ᱵᱟᱝ ᱡᱚᱜ ᱡᱷᱟᱹᱲᱩ ᱞᱩᱰᱟᱹ ᱞᱚᱛᱟ ᱞᱮᱠᱷᱟᱡ ᱫᱚ ᱠᱟᱪᱨᱟᱜ ᱜᱮᱭᱟ